ᱟᱞᱮ ᱚᱲᱟᱜ ᱨᱮ ᱯᱮᱲᱟ ᱦᱚᱲ ᱠᱚ ᱦᱮᱡ ᱞᱮᱱᱠᱷᱟᱱ ᱜᱟᱱᱰᱳ ᱢᱟᱹᱪᱤ ᱠᱳᱧ ᱵᱤᱞ ᱟᱠᱚᱣᱟ ᱞᱚᱴᱟ ᱫᱟᱜ ᱠᱚᱧ ᱩᱰᱩᱠ ᱟᱠᱚᱣᱟ ᱞᱚᱴᱟ ᱫᱟᱜ ᱠᱚ ᱩᱰᱩᱠ ᱠᱟᱛᱮᱫ ᱰᱚᱵᱚᱜ ᱡᱚᱦᱟᱨ ᱤᱧ ᱟᱛᱟᱝ ᱛᱟᱠᱚᱣᱟ ᱰᱚᱵᱚᱜ ᱡᱚᱦᱟᱨ ᱠᱚ ᱟᱛᱟᱝ ᱵᱟᱲᱟ ᱠᱟᱛᱮᱫ ᱵᱩᱜᱤ ᱡᱩᱫᱟᱹᱧ ᱠᱩᱞᱤ ᱠᱚᱣᱟ ᱵᱩᱜᱤ ᱡᱩᱫᱟᱹ ᱠᱚ ᱠᱩᱞᱤ ᱵᱟᱲᱟ ᱠᱟᱛᱮᱫ ᱫᱟᱠᱟ ᱩᱛᱩᱧ ᱤᱥᱤᱱ ᱟᱠᱚᱣᱟ ᱫᱟᱠᱟ ᱩᱛᱩ ᱠᱚᱧ ᱮᱢᱟ ᱠᱚᱣᱟ ᱮᱢ ᱠᱟᱛᱮᱫ ᱟᱞᱮ ᱨᱮᱱ ᱯᱮᱲᱟ ᱦᱚᱲ ᱥᱟᱝ ᱫᱚ ᱢᱚᱸᱡᱽ ᱜᱤᱧ ᱵᱮᱵᱚᱦᱟᱨᱟ